ᱦᱮᱞᱳ ᱟᱫᱚ ᱚᱠᱚᱭ ᱵᱮᱱ ᱢᱮᱱᱮᱫᱼᱟ ᱵᱟᱹᱞᱤᱧ ᱴᱷᱤᱠᱟᱹᱣᱮᱫ ᱵᱮᱱ ᱫᱚ ᱚ ᱦᱚᱸ ᱦᱮᱸ ᱴᱷᱤᱠᱟᱹᱭᱮᱫ ᱵᱮᱱᱟᱞᱤᱧ ᱦᱳᱭ ᱛᱚ ᱟᱫᱚ ᱞᱟᱹᱭ ᱵᱤᱱ ᱪᱮᱫ ᱞᱮᱠᱟ ᱠᱷᱚᱵᱚᱨ ᱠᱚ ᱚ ᱦᱚᱸ ᱦᱳᱭ ᱯᱚᱨᱚᱵᱽ ᱢᱟ ᱥᱮᱴᱮᱨᱚᱜ ᱠᱟᱱᱟ ᱟᱫᱚ ᱦᱤᱡᱩᱜ ᱠᱟᱱᱟ ᱯᱮᱥᱮ ᱵᱟᱝ ᱜᱮ ᱵᱟᱦᱟᱨᱮ ᱦᱮᱸ ᱛᱚ ᱟᱫᱚ ᱟᱯᱮ ᱫᱚ ᱵᱟᱦᱟ ᱫᱚ ᱪᱮᱫ ᱞᱮᱠᱟᱯᱮ ᱢᱟᱱᱟᱣ ᱛᱮ ᱟᱯᱮ ᱥᱮᱫ ᱫᱚ ᱚ ᱦᱚᱸ ᱟᱞᱮ ᱥᱮᱫ ᱦᱚᱸ ᱚᱱᱟ ᱪᱤᱠᱟᱧ ᱢᱮᱱᱮᱫᱼᱟ ᱜᱟᱛᱮ ᱠᱚᱢᱟ ᱵᱟᱠᱚ ᱯᱷᱳᱱ ᱵᱟᱲᱟᱭᱮᱫᱼᱟ ᱟᱫᱚ ᱵᱚᱠᱚᱢ ᱦᱚᱸ ᱵᱟᱭ ᱛᱟᱦᱮᱸ ᱞᱮᱱᱟ ᱟᱫᱚ ᱦᱤᱡᱩᱜ ᱯᱮ ᱵᱟᱦᱟᱨᱮ ᱦᱳᱭ ᱟᱫᱚ ᱟᱞᱮ ᱫᱚ ᱵᱟᱦᱟ ᱨᱮᱫᱚ ᱤᱭᱟᱹ ᱠᱚᱲᱟ ᱠᱚᱫᱚ ᱫᱷᱩᱛᱤᱜᱼᱟ ᱟᱨ ᱠᱩᱲᱤ ᱠᱚᱫᱚ ᱠᱚ ᱵᱟᱸᱫᱮᱜᱼᱟ ᱦᱳᱭ ᱦᱳᱭ ᱟᱨ ᱵᱟᱦᱟ ᱨᱮᱫᱚ ᱟᱞᱮ ᱫᱚ ᱚᱱᱟ ᱥᱟᱨᱡᱚᱢ ᱵᱟᱦᱟ ᱛᱮᱜᱮ ᱞᱮ ᱵᱟᱦᱟᱜᱼᱟ ᱦᱳᱭ ᱦᱳᱭ ᱛᱚ ᱚᱱᱠᱟᱜᱮ ᱥᱟᱯᱲᱟᱣ ᱟᱛᱮᱫ ᱯᱮ ᱦᱤᱡᱩᱜᱼᱟ ᱵᱟᱠᱷᱟᱱ ᱡᱟᱦᱟᱸ ᱞᱮᱠᱟ ᱱᱤᱛᱚᱜ ᱫᱚ ᱪᱮᱫ ᱠᱚ ᱢᱮᱱᱟ ᱦᱟᱱᱮ ᱮᱴᱟᱜ ᱵᱟᱦᱟ ᱠᱚᱠᱚ ᱞᱟᱜᱟᱣᱮᱫᱼᱟ ᱜᱳᱞᱟᱯ ᱵᱟᱦᱟ ᱠᱚ ᱚᱱᱟ ᱠᱚᱫᱚ ᱢᱟᱱᱟ ᱜᱮᱭᱟ ᱟᱞᱮ ᱥᱮᱫ ᱫᱚ ᱦᱳᱭ ᱟᱯᱮ ᱥᱮᱫ ᱫᱚ ᱛᱤᱱᱟᱹᱜ ᱫᱤᱱ ᱯᱮ ᱵᱟᱦᱟᱜᱼᱟ ᱚ ᱟᱨ ᱤᱭᱟᱹ ᱥᱚᱨᱦᱟᱭ ᱫᱚ ᱚ ᱦᱚᱸ ᱟᱞᱮ ᱥᱮᱫ ᱦᱚᱸ ᱚᱱᱠᱟᱜᱮ ᱟᱞᱮ ᱦᱚᱸ ᱚᱱᱠᱟᱜᱮ ᱯᱮ ᱢᱟᱦᱟ ᱜᱮ ᱟᱫᱚ ᱟᱯᱮ ᱫᱚ ᱪᱮᱫ ᱪᱮᱫ ᱛᱤᱥ ᱛᱤᱥ ᱪᱮᱫ ᱠᱚᱯᱮ ᱢᱟᱱᱟᱣᱟ ᱢᱚᱬᱮ ᱢᱟᱦᱟ ᱫᱚ ᱵᱟᱝᱼᱟ ᱥᱚᱨᱦᱟᱭ ᱚ ᱦᱚᱸ ᱦᱮᱸ ᱛᱚ ᱦᱮᱸ ᱛᱚᱵᱮ ᱴᱷᱤᱠ ᱜᱮᱭᱟ ᱢᱟ ᱦᱤᱡᱩᱜ ᱯᱮ ᱦᱳᱭ ᱦᱳᱭ ᱴᱷᱤᱠ